ᱥᱮᱫᱟᱭ ᱫᱚ ᱟᱹᱰᱤ ᱱᱟᱪᱟᱨ ᱦᱚᱲ ᱠᱩ ᱛᱟᱸᱦᱮ ᱠᱟᱱᱟ ᱟᱨ ᱛᱮᱦᱮᱧ ᱜᱟᱯᱟ ᱫᱚ ᱠᱟᱹᱢᱤ ᱠᱚᱦᱚᱸ ᱰᱮᱨ ᱮᱱᱟ ᱛᱟᱨᱯᱚᱨ ᱡᱤᱥ ᱯᱛᱨᱚ ᱠᱚᱦᱚᱸ ᱰᱮᱨ ᱮᱱᱟ ᱵᱮᱱᱟᱣ ᱦᱚᱲᱛᱮ ᱵᱮᱭ ᱜᱟᱱᱤᱠ ᱠᱩ ᱥᱮ ᱠᱤᱪᱨᱤᱡ ᱠᱷᱟᱹᱨᱟᱜ ᱵᱮᱱᱟᱣ ᱠᱩᱡ ᱦᱚᱸ ᱦᱚᱨᱚᱜ ᱵᱟᱸᱫᱮ ᱥᱮ ᱥᱚᱱᱟ ᱜᱚᱭᱱᱟ ᱠᱚᱦᱚᱸ ᱥᱟᱱᱟᱢ ᱨᱚᱠᱚᱢᱟᱜ ᱜᱮ ᱰᱮᱨ ᱪᱟᱞᱟᱜ ᱠᱟᱱᱟ ᱟᱨ ᱠᱟᱹᱢᱤ ᱠᱚᱦᱚᱸ ᱡᱟᱹᱥᱛᱤ ᱪᱟᱞᱟᱜ ᱠᱟᱱᱟ ᱟᱹᱰᱤ ᱟᱴ ᱠᱟᱹᱢᱤ ᱠᱩ ᱰᱮᱨ ᱮᱱᱟ ᱛᱮᱦᱮᱧ ᱜᱟᱯᱟ ᱫᱚ ᱡᱤᱱᱤᱥ ᱠᱚᱦᱚᱸ ᱰᱮᱨ ᱮᱱᱟ ᱚᱱᱟ ᱤᱭᱟᱹᱛᱮ ᱛᱤᱦᱤᱧ ᱜᱟᱯᱟ ᱫᱚ ᱡᱩᱜ ᱵᱚᱫᱚᱞ ᱮᱱᱟ ᱢᱟᱱᱮ ᱡᱟᱦᱟ ᱞᱟᱦᱟᱛᱮ ᱞᱮᱠᱟ ᱨᱮᱜᱮᱡᱽ ᱱᱟᱪᱟᱨ ᱵᱟᱹᱱᱩᱜ ᱵᱚᱱᱟ ᱚᱱᱟ ᱤᱠᱷᱟᱹᱛᱮ ᱛᱤᱦᱤᱧ ᱜᱟᱯᱟ ᱫᱚ ᱡᱟᱸᱦᱟᱱᱟᱜ ᱜᱮ ᱟᱹᱰᱤ ᱢᱚᱸᱡᱽ ᱟᱨ ᱠᱤ ᱡᱚᱢᱧᱩ ᱨᱮᱦᱚᱸ ᱦᱩᱭᱩᱜ ᱠᱟᱱᱟ ᱥᱮ